ᱦᱮᱸ ᱜᱚᱢᱠᱮ ᱦᱮᱸ ᱞᱟᱹᱭ ᱵᱤᱱ ᱧᱟᱢᱚᱜ ᱜᱮᱭᱟ ᱜᱷᱮᱸᱴ ᱠᱚ ᱮᱥᱤ ᱨᱩᱢ ᱨᱮᱜᱮ ᱟᱹᱵᱤᱱᱟᱜ ᱵᱟᱨ ᱥᱟᱭ ᱢᱚᱬᱮ ᱜᱮᱞ ᱴᱟᱠᱟ ᱟᱨ ᱱᱚᱱᱼᱮᱥᱤ ᱨᱮᱭᱟᱜ ᱫᱚ ᱢᱤᱫ ᱵᱟᱨ ᱤᱥᱤ ᱫᱚᱥ ᱴᱟᱠᱟ ᱱᱟᱜᱷ ᱟᱨ ᱞᱳᱠᱮᱥᱚᱱ ᱫᱚ ᱟᱹᱵᱤᱱ ᱜᱷᱟᱴᱥᱤᱞᱟ ᱥᱴᱮᱥᱚᱱ ᱵᱤᱱ ᱧᱮᱞ ᱠᱟᱜᱼᱟ ᱥᱮ ᱚᱱᱟ ᱠᱷᱚᱡ ᱞᱮᱸᱜᱟ ᱥᱮᱫ ᱪᱟᱞᱟᱜ ᱵᱤᱱ ᱚᱸᱰᱮ ᱢᱤᱫᱴᱟᱱ ᱫᱚᱠᱟᱱ ᱵᱤᱱ ᱧᱟᱢᱟ ᱫᱚᱠᱟᱱ ᱠᱷᱚᱡ ᱢᱳᱴᱟᱢᱩᱴᱤ ᱯᱮᱥᱟᱭ ᱯᱮ ᱠᱚᱫᱚᱢ ᱡᱚᱡᱚᱢ ᱥᱮᱫ ᱟᱹᱪᱩᱨᱚᱜ ᱵᱤᱱ ᱤᱱᱟᱹ ᱯᱚᱨᱮ ᱟᱨ ᱢᱤᱫᱴᱟᱱ ᱫᱚᱠᱟᱱ ᱵᱤᱱ ᱧᱟᱢᱟ ᱚᱱᱟᱫᱚ ᱦᱟᱸᱜ ᱪᱩᱲᱤ ᱫᱚᱠᱟᱱ ᱠᱟᱱᱟ ᱪᱩᱲᱤ ᱫᱚᱠᱟᱱ ᱠᱷᱚᱱ ᱟᱨᱦᱚᱸ ᱞᱮᱸᱜᱟ ᱥᱮᱫ ᱟᱹᱪᱩᱨᱚᱜ ᱵᱤᱱ ᱮᱱᱠᱷᱟᱱ ᱢᱤᱫᱴᱮᱱ ᱯᱷᱳᱱ ᱫᱚᱠᱟᱱ ᱵᱤᱱ ᱧᱟᱢᱟ ᱦᱮᱸᱥᱮ ᱚᱱᱟ ᱯᱷᱳᱱ ᱫᱚᱠᱟᱱ ᱠᱷᱚᱱ ᱠᱤᱪᱷᱩ ᱜᱷᱟᱹᱲᱤᱡ ᱠᱤᱪᱷᱩ ᱡᱷᱟᱹᱞ ᱪᱟᱞᱟᱜ ᱵᱤᱱ ᱟᱹᱞᱤᱧᱟᱜ ᱨᱩᱢ ᱱᱟᱦᱟᱜ ᱵᱤᱱ ᱧᱟᱢᱟ ᱦᱳᱴᱮᱞ ᱢᱳᱴᱟᱢᱩᱴᱤ ᱟᱹᱵᱤᱱᱟᱜ ᱡᱚᱢᱼᱧᱩ ᱨᱮᱫᱚ ᱧᱟᱢᱟᱵᱤᱱ ᱫᱟᱠᱟ ᱵᱟᱨ ᱦᱳᱭ ᱯᱮ ᱴᱟᱭᱤᱢ ᱵᱮᱱ ᱧᱟᱢᱟ ᱟᱨ ᱩᱛᱩ ᱢᱚᱫᱽᱫᱷᱮ ᱨᱮᱫᱚ ᱦᱟᱸᱜ ᱧᱟᱢᱟᱵᱤᱱ ᱵᱷᱮᱡᱤᱴᱮᱵᱮᱞ ᱵᱤᱞᱤ ᱦᱟᱸᱜ ᱵᱤᱱ ᱧᱟᱢᱟ ᱟᱨ ᱟᱨ ᱵᱷᱮᱡᱤᱴᱮᱵᱮᱞ ᱠᱷᱚᱱᱟᱜ ᱵᱮᱱ ᱧᱟᱢᱟ ᱟᱨ ᱱᱚᱝᱠᱟᱱ ᱥᱚᱵᱽᱡᱤ ᱠᱚ ᱦᱟᱜ ᱵᱤᱱ ᱧᱟᱢᱟ ᱦᱟᱸᱜ ᱦᱳᱭ ᱟᱞᱟᱜᱽ ᱟᱞᱟᱜᱽ ᱨᱮᱴ ᱠᱟᱱᱟ ᱦᱟᱸᱜ ᱨᱮᱴ ᱠᱚᱫᱚ ᱦᱟᱸᱜ ᱟᱹᱵᱤᱱᱟᱜ ᱵᱤᱞᱤ ᱨᱮᱭᱟᱜ ᱨᱮᱴ ᱫᱚ ᱛᱟᱹᱵᱤᱱ ᱦᱟᱸᱜ ᱵᱤᱥ ᱴᱟᱠᱟ ᱠᱟᱛᱮᱫ ᱟᱨ ᱦᱟᱹᱠᱩ ᱨᱮᱭᱟᱜ ᱨᱮᱴ ᱛᱟᱹᱵᱤᱱ ᱦᱟᱸᱜ ᱯᱚᱸᱪᱤᱥ ᱴᱟᱠᱟ ᱟᱨ ᱟᱨ ᱱᱚᱨᱢᱟᱞ ᱫᱟᱠᱟ ᱨᱮᱫᱚ ᱦᱟᱸᱜ ᱟᱹᱵᱤᱱ ᱵᱤᱱ ᱡᱚᱢᱟ ᱪᱚᱞᱞᱤᱥ ᱴᱟᱠᱟ ᱦᱟᱸᱜ ᱦᱚᱸ ᱦᱚᱸ ᱦᱳᱭ ᱦᱤᱡᱩᱜ ᱵᱤᱱ ᱦᱟᱸᱜ